ᱵᱷᱟᱨᱚᱛ ᱨᱮᱫᱚ ᱟᱭᱢᱟ ᱟᱞᱟᱜᱽ ᱫᱷᱚᱨᱚᱢ ᱦᱚᱲ ᱦᱮᱱᱟᱜ ᱠᱚᱣᱟ ᱟᱨ ᱟᱵᱚ ᱫᱚ ᱥᱟᱨᱱᱟ ᱫᱷᱚᱨᱚᱢ ᱜᱮᱵᱚᱱ ᱢᱟᱱᱟᱣᱟ ᱥᱟᱨᱱᱟ ᱫᱷᱚᱨᱚᱢ ᱜᱮᱵᱚᱱ ᱠᱩᱥᱤᱭᱟᱜᱼᱟ ᱟᱨ ᱡᱮᱞᱮᱠᱟ ᱮᱴᱟᱜ ᱡᱟᱹᱛᱤ ᱠᱚᱣᱟᱜ ᱦᱚᱸ ᱠᱩᱥᱤᱭᱟᱜ ᱜᱮᱭᱟ ᱵᱚᱱ ᱟᱫᱚ ᱚᱸᱰᱮ ᱫᱚ ᱵᱟᱵᱚᱱ ᱥᱮᱱ ᱫᱟᱲᱮᱭᱟᱜᱼᱟ ᱪᱮᱫ ᱞᱟᱹᱜᱤᱫ ᱥᱮ ᱟᱵᱚ ᱫᱚ ᱚᱱᱟ ᱫᱚ ᱵᱟᱵᱚᱱ ᱵᱚᱸᱜᱟᱭᱟ ᱚᱱᱟ ᱫᱚᱨᱚᱢ ᱮᱴᱟᱜ ᱮᱴᱟᱜ ᱫᱷᱚᱨᱚᱢ ᱫᱚ ᱟᱵᱚ ᱵᱟᱵᱚᱱ ᱢᱟᱱᱟᱣᱟ ᱟᱵᱚ ᱥᱟᱱᱛᱟᱲ ᱥᱟᱨᱱᱟ ᱫᱷᱚᱨᱚᱢ ᱜᱮᱵᱚᱱ ᱵᱚᱸᱜᱟᱭᱟ ᱚᱱᱟ ᱪᱤᱠᱟᱹ ᱟᱵᱚ ᱫᱚ ᱟᱵᱚᱣᱟ ᱟᱹᱨᱤᱪᱟᱹᱞᱤ ᱨᱮᱜᱮ ᱵᱚᱱ ᱛᱟᱦᱮᱱᱟ ᱚᱱᱟ ᱪᱤᱠᱟᱹ ᱟᱵᱚ ᱫᱚ ᱡᱟᱦᱮᱨ ᱠᱚᱨᱮᱫ ᱵᱟᱝ ᱵᱩᱨᱩ ᱠᱚᱨᱮᱫ ᱤᱭᱟ ᱴᱟᱹᱰᱤ ᱠᱚᱨᱮᱫ ᱜᱚᱲᱟ ᱠᱚᱨᱮᱫ ᱚᱱᱟ ᱠᱚᱨᱮᱫ ᱜᱮᱵᱚᱱ ᱵᱚᱸᱜᱟᱭᱟ ᱟᱵᱚ ᱫᱚ ᱡᱮᱥᱮ ᱮᱴᱟᱜ ᱡᱟᱹᱛ ᱫᱚ ᱢᱚᱱᱫᱤᱨ ᱨᱮᱠᱚ ᱵᱚᱸᱜᱟᱭᱟ ᱟᱵᱚ ᱫᱚ ᱢᱚᱱᱫᱤᱨ ᱨᱮᱫᱚ ᱵᱟᱝ ᱟᱵᱚᱱ ᱥᱮ ᱦᱚᱲ ᱫᱩᱨᱜᱟᱹ ᱯᱩᱡᱟᱹ ᱠᱚ ᱢᱟᱱᱟᱣ ᱟ ᱚᱸᱰᱮ ᱦᱚᱸ ᱟᱵᱚ ᱫᱚ ᱵᱟᱝ ᱟᱵᱚᱱ ᱟᱵᱚ ᱫᱚ ᱡᱟᱦᱮᱨ ᱨᱮᱜᱮ ᱟᱨᱚ ᱚᱲᱟᱜ ᱵᱷᱤᱛᱟᱹᱨ ᱨᱮ ᱚᱱᱟ ᱠᱚᱨᱮᱜ ᱜᱮ ᱟᱵᱚ ᱫᱚᱵᱚᱱ ᱵᱚᱸᱜᱟᱭᱟ